ᱵᱚᱞᱮ ᱤᱧ ᱫᱚ ᱵᱩᱨᱩ ᱫᱤᱥᱚᱢ ᱫᱟᱬᱟᱱ ᱪᱟᱞᱟᱜ ᱱᱚᱣᱟ ᱠᱚᱜᱮ ᱪᱮᱫᱟᱜ ᱡᱮ ᱵᱩᱨᱩ ᱫᱤᱥᱚᱢ ᱨᱮᱫᱚ ᱱᱚᱜ ᱚᱭ ᱫᱟᱨᱮ ᱠᱚ ᱢᱮᱱᱟᱜᱼᱟ ᱥᱮ ᱫᱟᱨᱮ ᱱᱟᱲᱤ ᱟᱭᱢᱟ ᱰᱷᱮᱨ ᱢᱮᱱᱟᱜᱼᱟ ᱵᱟᱝ ᱡᱤᱵᱽ ᱡᱚᱱᱛᱨᱩ ᱠᱚ ᱟᱭᱢᱟ ᱜᱚᱴᱮᱡ ᱢᱮᱱᱟᱜ ᱠᱚᱣᱟ ᱟᱫᱚ ᱚᱱᱟ ᱫᱤᱥᱚᱢ ᱫᱚ ᱨᱟᱱ ᱨᱮᱦᱮᱫ ᱠᱚ ᱡᱷᱚᱛᱚ ᱠᱚᱜᱮ ᱧᱟᱢᱚᱜᱼᱟ ᱟᱫᱚ ᱦᱚᱸᱜᱼᱚ ᱱᱟ ᱦᱚᱸᱜᱼᱚ ᱱᱟ ᱜᱮ ᱵᱚᱞᱮ ᱤᱧ ᱫᱚᱧ ᱢᱮᱱ ᱦᱚᱪᱚᱭᱮᱫᱟ ᱵᱚᱞᱮ ᱵᱩᱨᱩ ᱫᱤᱥᱚᱢ ᱪᱟᱞᱟᱣ ᱞᱮᱱᱠᱷᱟᱱ ᱫᱚ ᱡᱷᱚᱛᱚ ᱠᱚᱜᱮ ᱨᱟᱱ ᱨᱮᱦᱮᱫ ᱠᱚ ᱵᱟᱝ ᱪᱮᱬᱮ ᱪᱤᱯᱨᱩᱡ ᱠᱚ ᱟᱨ ᱵᱟᱝ ᱱᱚᱣᱟ ᱤᱭᱟᱹ ᱠᱚ ᱟᱭᱢᱟ ᱜᱚᱴᱮᱡ ᱧᱮᱞᱚᱜ ᱠᱟᱱ ᱛᱟᱵᱚᱱᱟ ᱟᱫᱚ ᱚᱱᱟ ᱠᱟᱠᱷᱟᱱ ᱛᱮᱧ ᱤᱧ ᱫᱚᱧ ᱢᱮᱱᱮᱫ ᱛᱟᱵᱚᱱᱟ ᱵᱚᱞᱮ ᱚᱱᱟ ᱫᱟᱨᱮ ᱫᱟᱨᱮ ᱵᱩᱴᱟᱹ ᱚᱱᱟ ᱵᱩᱨᱩ ᱫᱤᱥᱚᱢ ᱫᱚ ᱫᱟᱬᱟ ᱞᱮᱱ ᱠᱷᱟᱱ ᱫᱚ ᱟᱹᱰᱤ ᱜᱮ ᱱᱟᱯᱟᱭᱟ ᱟᱫᱚ ᱚᱱᱟ ᱠᱟᱠᱷᱟᱱ ᱛᱮᱧ ᱢᱮᱱᱮᱫ ᱛᱟᱵᱚᱱᱟ ᱤᱧ ᱫᱚ ᱵᱩᱨᱩ ᱫᱤᱥᱚᱢ ᱫᱚ ᱜᱩᱴᱟᱹᱠ ᱠᱤᱪᱷᱩ ᱢᱟᱱᱣᱟ ᱠᱚ ᱧᱮᱞᱚᱜ ᱠᱟᱱ ᱛᱟᱵᱚᱱᱟ ᱟᱨ ᱵᱟᱝ ᱱᱩᱠᱩ ᱤᱭᱟᱹ ᱠᱚ ᱡᱤᱵᱽ ᱡᱚᱱᱛᱨᱩ ᱠᱚ ᱱᱩᱠᱩ ᱠᱚ ᱟᱫᱚ ᱚᱱᱟ ᱠᱟᱠᱷᱟᱱ ᱛᱮ ᱤᱧ ᱫᱩᱧ ᱢᱮᱱᱮᱫ ᱛᱟᱵᱚᱱᱟ ᱪᱮᱫ ᱡᱮ ᱵᱩᱨᱩ ᱫᱤᱥᱚᱢ ᱨᱮᱫᱚ ᱫᱟᱬᱟ ᱞᱮᱠᱷᱟᱱ ᱫᱚ ᱵᱚᱞᱮ ᱡᱷᱚᱛᱚ ᱜᱮ ᱦᱚᱭ ᱵᱟᱛᱟᱥ ᱠᱚ ᱟᱨ ᱵᱟᱝ ᱫᱟᱨᱮ ᱱᱟᱹᱲᱤ ᱠᱚ ᱧᱮᱞ ᱞᱮᱠᱷᱟᱱ ᱫᱚ ᱥᱚᱵᱷᱟᱜᱮ ᱟᱹᱭᱠᱟᱹᱜᱼᱟ ᱟᱫᱚ ᱱᱚᱜᱼᱚ ᱱᱟ ᱜᱮᱧ ᱢᱮᱱ ᱦᱚᱪᱚᱭᱮᱫ ᱛᱟᱵᱚᱱᱟ ᱟᱫᱚ ᱱᱚᱰᱮ ᱠᱷᱚᱱ ᱜᱮ ᱤᱧ ᱫᱚ ᱠᱟᱛᱷᱟ ᱫᱚᱧ